ᱟᱞᱮ ᱴᱚᱞᱟᱨᱮ ᱠᱷᱮᱞᱳᱰᱤᱭᱟᱹ ᱠᱚᱴᱷᱮᱱ ᱱᱚᱣᱟ ᱱᱮᱦᱚᱨ ᱡᱮ ᱠᱷᱮᱞᱳᱰᱤᱭᱟᱹ ᱠᱚ ᱦᱤᱡᱩᱜ ᱟᱠᱚ ᱟᱭᱢᱟ ᱥᱟᱺᱜᱤᱧ ᱠᱷᱚᱱ ᱠᱷᱮᱞᱳᱰ ᱠᱚᱴᱷᱮᱱ ᱠᱷᱮᱞᱳᱰ ᱠᱚᱴᱷᱮᱱ ᱟᱞᱮᱭᱟᱜ ᱩᱱᱠᱩ ᱞᱟᱹᱜᱤᱫ ᱟᱹᱰᱤ ᱥᱩᱵᱤᱫᱷᱟ ᱵᱚᱞᱮ ᱡᱚᱛᱚᱜᱮ ᱥᱩᱵᱤᱫᱷᱟᱞᱮ ᱮᱢᱫᱟ ᱮᱢᱟ ᱠᱚᱣᱟ ᱵᱚᱞ ᱛᱷᱮᱠᱮ ᱡᱟᱹᱨᱥᱤ ᱛᱷᱮᱠᱮ ᱵᱩᱴ ᱛᱷᱮᱠᱮ ᱜᱟᱨᱰ ᱛᱷᱮᱠᱮ ᱢᱟᱱᱮ ᱩᱱᱠᱩ ᱠᱷᱮᱞᱳᱰ ᱛᱟᱠᱚ ᱴᱷᱮᱱ ᱠᱳᱱᱳ ᱚᱥᱩᱵᱤᱫᱷᱟ ᱩᱱᱠᱩᱣᱟᱜ ᱡᱮᱱᱚ ᱵᱟᱝ ᱦᱩᱭᱩᱜ ᱛᱟᱠᱚ ᱟᱞᱮ ᱴᱷᱮᱱ ᱠᱚ ᱠᱷᱚᱡᱚᱜᱼᱟ ᱟᱞᱮ ᱞᱮ ᱮᱢᱟ ᱠᱚᱣᱟ ᱡᱚᱛᱚᱜᱮ ᱵᱩᱡᱷᱟᱹᱣ